ᱵᱷᱟᱨᱚᱛ ᱨᱮᱭᱟᱜ ᱱᱚᱠᱨᱤ ᱫᱚ ᱟᱹᱰᱤ ᱜᱮ ᱱᱟᱯᱟᱭᱟ ᱟᱨ ᱡᱷᱚᱛᱚ ᱦᱚᱲ ᱫᱚ ᱵᱟᱝ ᱵᱚ ᱧᱟᱢ ᱫᱟᱲᱮᱭᱟᱜᱼᱟ ᱟᱨ ᱠᱤᱪᱷᱩ ᱪᱮᱞᱮᱧᱡᱽ ᱦᱚᱸ ᱦᱩᱭᱩᱜ ᱜᱮᱭᱟ ᱡᱮ ᱟᱵᱚ ᱡᱟᱦᱟᱸ ᱞᱮᱠᱟ ᱫᱟᱣ ᱠᱚ ᱮᱢᱟ ᱵᱚᱱᱟ ᱚᱱᱟᱛᱮ ᱠᱚᱨᱟᱣ ᱟᱵᱚ ᱟᱨ ᱵᱟᱝᱠᱷᱟᱱ ᱡᱩᱫᱤ ᱫᱟᱣ ᱵᱟᱠᱚ ᱮᱢᱟ ᱵᱚᱱᱟ ᱮᱠᱷᱚᱱ ᱫᱚ ᱱᱚᱠᱨᱤ ᱵᱟᱝ ᱵᱚ ᱦᱟᱛᱟᱣ ᱫᱟᱲᱮᱭᱟᱜᱼᱟ